ᱦᱮᱸ ᱟᱹᱞᱤᱧ ᱠᱩᱥᱚᱞ ᱢᱟᱨᱰᱤ ᱞᱤᱧ ᱞᱟᱹᱭᱮᱫ ᱛᱟᱦᱮᱱ ᱡᱮ ᱞᱤᱧ ᱞᱮᱫ ᱛᱟᱦᱮᱱ ᱛᱳ ᱚᱱᱟᱦᱚᱸ ᱥᱮᱴᱮᱨ ᱟᱠᱟᱱᱟ ᱛᱳ ᱚᱱᱟ ᱵᱷᱩᱞ ᱟᱠᱟᱱᱟ ᱛᱳ ᱵᱷᱩᱞ ᱠᱟᱛᱮᱫ ᱚᱠᱟ ᱞᱮᱠᱟ ᱞᱟᱹᱜᱤᱫ ᱪᱮᱫ ᱪᱮᱫ ᱠᱚ ᱫᱚᱨᱠᱟᱨᱚᱜᱼᱟ ᱛᱳ ᱚᱱᱟᱜᱮ ᱠᱟᱹᱴᱤᱡ ᱞᱟᱹᱭ ᱟᱹᱞᱤᱧ ᱵᱤᱱ ᱡᱮᱢᱚᱱ ᱞᱚᱜᱚᱱ ᱫᱷᱟᱨᱟ ᱵᱷᱩᱞ ᱡᱟᱦᱟᱸ ᱵᱷᱩᱞ ᱟᱠᱟᱱᱟ ᱚᱱᱟ ᱥᱚᱝᱥᱳᱫᱷᱚᱱ ᱠᱟᱛᱮᱫ ᱞᱤᱧ ᱧᱟᱢ ᱫᱟᱲᱮᱭᱟᱢᱟ ᱟᱨ ᱵᱟᱝᱠᱷᱟᱱ ᱡᱟᱦᱟᱸ ᱟᱹᱰᱤ ᱮᱴᱠᱮᱴᱚᱬᱮ ᱨᱮ ᱢᱮᱱᱟᱜ ᱞᱤᱧᱟ ᱡᱮ ᱟᱹᱞᱤᱧᱟᱜ ᱠᱟᱹᱢᱤ ᱢᱟᱲᱟᱝ ᱥᱮᱫ ᱪᱮᱫ ᱦᱚᱸ ᱵᱟᱹᱞᱤᱧ ᱠᱟᱹᱢᱤ ᱫᱟᱲᱮᱭᱟᱜ ᱠᱟᱱᱟ ᱚᱱᱟ ᱤᱫᱤ ᱠᱟᱛᱮᱫ ᱟᱹᱵᱤᱱ ᱞᱤᱧ ᱠᱩᱞᱤ ᱧᱚᱜᱮᱫ ᱵᱮᱱᱟ ᱡᱮ ᱵᱟᱝ ᱪᱮᱫ ᱪᱮᱫ ᱪᱮᱫ ᱠᱚ ᱫᱚᱦᱲᱟ ᱞᱤᱧ ᱮᱢᱟ ᱡᱮ ᱤᱱᱠᱟᱹ ᱛᱮ ᱟᱯᱮ ᱯᱮ ᱥᱚᱝᱥᱳᱫᱷᱚᱱ ᱫᱟᱲᱮᱭᱟᱜᱼᱟ ᱥᱮ ᱪᱮᱫ ᱞᱮᱠᱟ ᱠᱟᱛᱮᱫ ᱟᱯᱮ ᱚᱱᱟ ᱡᱤᱱᱤᱥᱴᱟ ᱵᱷᱟᱜᱮ ᱫᱷᱟᱨᱟ ᱠᱚᱨᱟᱣ ᱠᱟᱛᱮᱫ ᱯᱮ ᱮᱢᱟ ᱞᱤᱧᱟ ᱚᱱᱮ ᱚᱱᱟᱜᱮ ᱟᱹᱞᱤᱧ ᱞᱤᱧ ᱠᱷᱚᱡᱚᱜ ᱠᱟᱱᱟ ᱵᱟᱝᱠᱷᱟᱱ ᱟᱹᱰᱤᱜᱟᱱ ᱱᱚᱣᱟ ᱵᱟᱝᱠᱷᱟᱱ ᱠᱟᱹᱢᱤ ᱛᱮᱞᱤᱧ ᱚᱴᱠᱟᱣ ᱟᱠᱟᱱᱟ ᱡᱟᱦᱟᱸ ᱯᱷᱳᱲᱳ ᱨᱮ ᱪᱮᱫ ᱠᱟᱜᱚᱡᱽᱼᱯᱚᱛᱨᱚ ᱨᱮ ᱪᱮᱫ ᱠᱟᱹᱢᱤ ᱨᱮᱦᱚᱸ ᱵᱟᱹᱞᱤᱧ ᱫᱟᱲᱮᱭᱟᱜ ᱠᱟᱱᱟ ᱫᱟᱭᱟ ᱠᱟᱛᱮᱫ ᱤᱱᱟᱹ ᱪᱮᱫ ᱞᱟᱹᱭ ᱧᱚᱜ ᱟᱹᱞᱤᱧ ᱵᱤᱱ ᱪᱮᱫ ᱪᱮᱫ ᱠᱚ ᱫᱚᱨᱠᱟᱨᱚᱜᱼᱟ ᱢᱮᱱᱛᱮ ᱤᱱᱟᱹ ᱜᱮᱞᱤᱧ